ᱦᱮᱞᱳ ᱦᱮᱸ ᱱᱚᱣᱟ ᱫᱚ ᱤᱞᱮᱠᱴᱨᱚᱱᱤᱠ ᱫᱚᱠᱟᱱᱟᱜ ᱢᱤᱥᱛᱨᱤᱭᱟᱜ ᱚᱲᱟᱜ ᱠᱟᱱ ᱜᱮᱭᱟ ᱛᱚ ᱟᱪᱪᱷᱟ ᱤᱧᱟᱹᱜ ᱛᱷᱚᱲᱟ ᱜᱟᱱ ᱯᱷᱮᱱ ᱰᱤᱥᱴᱟᱯᱟᱠᱟᱱᱟ ᱯᱟᱝᱠᱷᱟ ᱵᱟᱝ ᱟᱹᱪᱩᱨᱚᱜ ᱠᱟᱱᱟ ᱟᱫᱚ ᱱᱚᱣᱟ ᱠᱚᱢ ᱡᱩᱛ ᱫᱟᱲᱮᱭᱟᱜ ᱠᱮᱭᱟ ᱦᱮ ᱛᱤᱱᱟᱹᱜ ᱜᱟᱱ ᱚᱠᱛᱮᱧ ᱥᱮᱱ ᱠᱚᱜᱼᱟ ᱛᱟᱦᱚᱞᱮ ᱯᱷᱟᱠᱟᱧ ᱧᱟᱢ ᱠᱮᱢᱟ ᱟᱫᱚ ᱛᱤᱱᱟᱹᱜ ᱜᱟᱱ ᱯᱚᱭᱥᱟ ᱠᱚᱫᱚ ᱞᱟᱜᱟᱣ ᱠᱚᱜᱼᱟ ᱟᱪᱪᱷᱟ ᱟᱪᱪᱷᱟ ᱢᱤᱫᱴᱮᱱ ᱧᱩᱨᱮᱱ ᱛᱟᱭᱟ ᱦᱮᱸᱵᱟᱝ ᱵᱟᱨᱭᱟ ᱡᱤᱱᱤᱥ ᱚᱱᱠᱟᱣᱟᱠᱟᱱᱟ ᱢᱤᱫᱴᱮᱱ ᱴᱮᱵᱤᱞ ᱯᱷᱮᱱ ᱦᱚᱸ ᱚᱱᱠᱟ ᱰᱤᱥᱴᱟᱯᱮᱫ ᱠᱟᱱᱟᱭ ᱚᱱᱟᱦᱩᱧ ᱡᱩᱛ ᱦᱚᱪᱚ ᱠᱮᱢᱟ ᱦᱮᱸ ᱦᱮᱸ ᱦᱮᱸ ᱦᱮᱸ ᱵᱟᱝᱠᱷᱟᱱ ᱫᱚ ᱪᱮᱫᱞᱮᱠᱟ ᱜᱚᱨᱚᱢ ᱫᱤᱱ ᱪᱟᱞᱟᱜ ᱠᱟᱱᱟ ᱱᱚᱣᱟ ᱠᱚ ᱫᱤᱱ ᱯᱟᱝᱠᱷᱟ ᱵᱮᱜᱚᱨ ᱵᱟᱝ ᱛᱟᱦᱮᱸᱭᱟ ᱟᱪᱪᱷᱟ ᱦᱮᱸ ᱦᱮᱸ ᱦᱮᱸ ᱦᱮᱸ ᱛᱟᱦᱚᱞᱮ ᱚᱱᱟ ᱠᱚᱫᱚ ᱚᱸᱰᱮ ᱵᱟᱝ ᱥᱮᱱ ᱞᱮᱠᱷᱟᱱ ᱵᱟᱝ ᱦᱤᱥᱟᱹᱵᱚᱜᱼᱟ ᱵᱟᱝ ᱴᱟᱠᱟᱯᱚᱭᱥᱟ ᱨᱮᱱᱟᱜ ᱵᱮᱯᱟᱨ ᱠᱟᱱᱟ ᱛᱚ ᱠᱤᱪᱷᱩᱢ ᱵᱟᱰᱟᱭ ᱦᱚᱪᱚ ᱞᱤᱧ ᱠᱷᱟᱱ ᱤᱭᱟᱹ ᱯᱷᱮᱱ ᱥᱮᱞᱤᱝ ᱯᱷᱮᱱ ᱛᱤᱱᱟᱹᱜ ᱯᱟᱲᱟᱣ ᱠᱚᱜᱼᱟ ᱟᱨ ᱱᱚᱣᱟ ᱴᱮᱵᱤᱞ ᱯᱷᱮᱱ ᱨᱮ ᱛᱤᱱᱟᱹᱜ ᱜᱟᱱ ᱟᱪᱪᱷᱟ ᱦᱮᱸ ᱱᱚᱣᱟ ᱠᱚ ᱥᱚᱢᱚᱥᱥᱟ ᱛᱤᱱᱟᱹᱜ ᱜᱟᱱ ᱚᱠᱛᱮ ᱨᱮ ᱛᱟᱦᱚᱞᱮᱧ ᱧᱟᱢ ᱠᱮᱢᱟ ᱟᱢ ᱫᱚ ᱯᱷᱟᱸᱠᱟ ᱟᱪᱪᱷᱟ ᱟᱪᱪᱷᱟ ᱯᱟᱸᱥᱴᱟ ᱥᱚᱢᱚᱭ ᱜᱟᱱ ᱵᱟᱝ ᱴᱷᱤᱠᱜᱮᱭᱟ ᱛᱟᱦᱚᱞᱮ ᱴᱷᱤᱠᱜᱮᱭᱟ ᱛᱟᱦᱚᱞᱮ ᱦᱮᱸ ᱡᱮᱢᱚᱱ ᱴᱟᱭᱤᱢ ᱤᱢᱟᱹᱧ ᱠᱟᱱ ᱨᱮᱢᱟ ᱚᱱᱟ ᱴᱟᱭᱤᱢ ᱜᱮ